ᱤᱧ ᱫᱚ ᱨᱟᱱ ᱫᱚ ᱠᱚᱢ ᱠᱷᱚᱨᱚᱡ ᱨᱮᱱᱟᱜ ᱜᱮᱧ ᱦᱟᱛᱟᱣ ᱜᱮᱭᱟ ᱦᱚᱲᱢᱚᱛᱤ ᱡᱟᱜᱟ ᱦᱟᱥᱩ ᱵᱚᱦᱚᱜ ᱦᱟᱥᱩ ᱠᱚᱨᱮᱱᱟᱜ ᱯᱮᱨᱟᱥᱤᱴᱮᱢᱳᱞ ᱤᱱᱟᱹᱜᱮ ᱠᱚᱢ ᱡᱟᱛᱮ ᱠᱚᱢ ᱤᱧ ᱠᱷᱚᱨᱚᱡ ᱫᱟᱲᱮᱭᱟᱜ ᱤᱱᱟᱹᱜᱮ ᱤᱧᱟᱜ ᱫᱚ ᱵᱮᱥᱚᱨᱠᱟᱨᱤ ᱠᱟᱹᱢᱤ ᱠᱟᱱᱟ ᱛᱳ ᱤᱱᱟᱹ ᱠᱚᱢ ᱴᱟᱠᱟ ᱠᱷᱚᱱ ᱜᱮ ᱤᱧᱟᱜ ᱡᱚᱛᱚ ᱠᱤᱪᱷᱩ ᱪᱟᱞᱟᱣ ᱦᱩᱭᱩᱜᱼᱟ ᱟᱨ ᱦᱚᱲᱚᱢ ᱥᱟᱯᱷᱟᱭ ᱞᱟᱹᱜᱤᱫ ᱫᱚ ᱥᱮᱱᱴᱟᱨ ᱠᱷᱚᱱ ᱨᱟᱱᱞᱤᱧ ᱧᱟᱢ ᱜᱮᱭᱟ ᱦᱚᱜᱚᱭ ᱠᱷᱟᱛᱲᱟ ᱦᱟᱥᱯᱟᱛᱟᱞ ᱠᱷᱚᱱ

ᱫᱚᱢᱮ ᱫᱚ ᱨᱟᱱ ᱫᱚ ᱵᱟᱝ ᱠᱚ ᱮᱢᱟᱞᱮᱜᱮᱭᱟ ᱮᱸᱰᱮᱠᱷᱟᱱ ᱤᱱᱟᱹ ᱡᱟᱦᱟᱸ ᱛᱤᱱᱟᱜ ᱠᱚ ᱮᱢᱟ ᱞᱮᱭᱟ ᱮᱱᱮ ᱤᱱᱟᱹ ᱨᱟᱱᱛᱮᱜᱮ ᱤᱱᱟᱹ ᱵᱚᱦᱚᱜ ᱦᱟᱹᱥᱩ ᱦᱚᱲᱢᱚ ᱛᱤ ᱡᱟᱜᱟ ᱦᱟᱹᱥᱩ ᱮᱫ ᱯᱟᱭᱠᱷᱟᱱᱟ ᱨᱮᱱᱟᱜ ᱮᱱᱮ ᱤᱱᱟᱹᱠᱚ ᱨᱟᱱ ᱜᱮᱠᱚ ᱮᱢᱟ ᱞᱮᱭᱟ ᱦᱮᱸ ᱠᱚᱢ ᱠᱷᱚᱨᱚᱡ ᱛᱮ